ᱦᱮᱸ ᱟᱫᱚ ᱤᱧ ᱫᱚ ᱦᱟᱥᱟ ᱰᱩᱝᱨᱤ ᱠᱷᱚᱱᱤᱧ ᱞᱟᱹᱭ ᱮᱫᱟ ᱰᱟᱠᱛᱟᱨ ᱵᱟᱹᱵᱩ ᱟᱢ ᱫᱚ ᱚᱠᱟ ᱨᱮ ᱢᱮᱱᱟᱢᱟ ᱚ ᱟᱫᱚ ᱪᱮᱢᱵᱟᱨ ᱨᱮ ᱤᱫᱤ ᱞᱮᱠᱟᱢᱟ ᱯᱚᱭᱥᱟ ᱵᱟᱹᱱᱩᱜ ᱛᱤᱧᱟᱹ ᱟᱨ ᱤᱧᱫᱚ ᱦᱚᱲ ᱦᱚᱸ ᱵᱟᱹᱱᱩᱜ ᱠᱚᱛᱤᱧᱟ ᱜᱤᱫᱽᱨᱟᱹ ᱢᱟ ᱫᱚᱢᱮᱭ ᱨᱩᱣᱟᱹᱜ ᱠᱟᱱᱟ ᱛᱟᱦᱚᱞᱮ ᱟᱨ ᱚᱠᱟ ᱠᱚᱨᱮᱢ ᱫᱩᱲᱩᱵᱟ ᱦᱚᱥᱯᱤᱴᱟᱞ ᱠᱚᱨᱮᱢ ᱫᱩᱲᱩᱵ ᱟᱠᱤ ᱚ ᱤᱭᱟᱹ ᱠᱚ ᱚᱱᱮ ᱜᱚᱱᱴᱷᱮ ᱠᱚ ᱚᱠᱟ ᱞᱮᱠᱟ ᱪᱚᱝ ᱦᱟᱥᱩᱭᱮ ᱠᱟᱱᱟ ᱟᱨ ᱵᱚᱦᱚᱜ ᱠᱚ ᱦᱟᱥᱩᱭᱮ ᱠᱟᱱᱟ ᱚᱱᱮ ᱟᱨ ᱚᱱᱮ ᱞᱟᱡ ᱠᱚᱦᱚᱸ ᱢᱟᱡᱷᱮ ᱢᱟᱡᱷᱮ ᱦᱟᱥᱩᱭᱮ ᱠᱟᱱᱟ ᱟᱫᱚ ᱫᱚᱢᱮ ᱫᱩᱨᱵᱚᱞᱮ ᱵᱩᱡᱷᱟᱹᱣ ᱮᱫᱟ ᱚᱱᱟ ᱛᱮᱜᱮ ᱪᱮᱫ ᱛᱤᱧ ᱤᱫᱤᱭᱮᱭᱟ ᱚᱱᱟ ᱜᱮᱛᱚ ᱡᱟᱞᱟᱧ ᱵᱩᱡᱷᱟᱹᱣ ᱮᱫᱟ ᱯᱚᱭᱥᱟ ᱠᱚᱢᱟ ᱵᱟᱹᱱᱩᱜ ᱟᱱ ᱦᱚᱞᱟ ᱠᱷᱚᱱᱟᱜ ᱟᱨ ᱚ ᱮᱴᱟᱜ ᱥᱮᱫ ᱠᱷᱚᱱ ᱫᱚ ᱵᱟᱹᱞᱤᱧ ᱟᱹᱜᱩ ᱟᱠᱟᱫᱮᱭᱟ ᱯᱚᱭᱥᱟ ᱢᱟ ᱵᱟᱹᱱᱩᱜ ᱛᱟᱹᱞᱤᱧ ᱫᱚ ᱦᱟᱱᱮ ᱤᱭᱟᱹ ᱚᱱᱮ ᱤᱭᱟᱹᱨᱮᱱᱟᱜ ᱥᱤᱠᱚᱲ ᱵᱟᱹᱠᱲᱟᱹ ᱜᱮᱞᱤᱧ ᱧᱩ ᱦᱚᱪᱚᱭᱮ ᱠᱟᱱᱟ ᱟᱫᱚ ᱪᱮᱫ ᱛᱮᱫᱚ ᱞᱤᱧ ᱨᱟᱱ ᱟᱭᱟ ᱟᱫᱚ ᱚᱱᱟᱛᱮ ᱟᱫᱚ ᱛᱤᱦᱤᱧ ᱢᱟᱛᱚ ᱪᱮᱢᱵᱟᱨᱮᱢ ᱫᱩᱲᱩᱵ ᱟᱠᱟᱱ ᱟᱫᱚ ᱪᱤᱠᱟᱹᱛᱤᱧ ᱯᱚᱭᱥᱟᱢᱟ ᱪᱤᱠᱟᱹ ᱛᱤᱧ ᱮᱢᱟ ᱛᱟᱦᱚᱞᱮ ᱚᱱᱟᱛᱮᱢ ᱞᱟᱹᱭᱮᱫ ᱫᱚ ᱦᱳᱥᱯᱤᱴᱟᱞ ᱨᱮᱢ ᱫᱩᱲᱩᱵᱜᱼᱟ ᱟᱫᱚ ᱚᱱᱟ ᱛᱤᱧ ᱞᱟᱹᱭᱮᱫᱟ ᱜᱟᱯᱟ ᱜᱮ ᱛᱟᱦᱚᱞᱮ ᱤᱫᱤ ᱠᱮᱭᱟ ᱛᱟᱦᱚᱞᱮ ᱪᱤᱠᱟᱹ ᱠᱟᱛᱮᱧ ᱤᱫᱤᱭᱮᱭᱟ ᱚᱸᱰᱮ ᱠᱤ ᱜᱟᱹᱰᱤ ᱵᱮᱵᱚᱥᱛᱟ ᱠᱚ ᱢᱮᱱᱟᱜ ᱛᱮ ᱟᱪᱪᱷᱟ ᱴᱷᱤᱠ ᱜᱮᱭᱟ